ᱟᱵᱚ ᱟᱹᱛᱩ ᱫᱤᱥᱚᱢ ᱨᱮ ᱥᱟᱶᱟᱨ ᱥᱮᱵᱟ ᱞᱟᱹᱜᱤᱫ ᱠᱷᱟᱱ ᱥᱚᱨᱠᱟᱨ ᱯᱟᱥᱴᱟ ᱥᱮᱫ ᱠᱷᱚᱱ ᱜᱚᱲᱚ ᱥᱚᱯᱚᱦᱚᱫ ᱢᱮᱱᱫᱚ ᱥᱩᱨ ᱟᱹᱛᱩ ᱥᱩᱨ ᱥᱩᱯᱩᱨ ᱨᱮ ᱥᱠᱩᱞ ᱠᱚᱞᱮᱡᱽ ᱤᱭᱩᱱᱤᱵᱷᱟᱨᱥᱤᱴᱤ ᱟᱨ ᱵᱟᱝ ᱨᱳᱜᱽ ᱟᱡᱟᱨ ᱠᱷᱚᱱ ᱥᱟᱦᱟᱜ ᱞᱟᱹᱜᱤᱫ ᱰᱟᱠᱛᱚᱨ ᱠᱷᱟᱱᱟ ᱟᱨ ᱱᱚᱣᱟ ᱥᱩᱨ ᱨᱮ ᱢᱤᱫᱴᱟᱝ ᱥᱚᱨᱠᱟᱨ ᱴᱷᱮᱡ ᱠᱷᱚᱱ ᱵᱤᱡᱽᱞᱤ ᱵᱟᱹᱛᱤ ᱡᱩᱞ ᱞᱟᱹᱜᱤᱫ ᱦᱚᱸ ᱟᱥᱟᱢ ᱟᱹᱰᱤᱜᱮ ᱫᱚᱨᱠᱟᱨᱚᱜ ᱠᱟᱱᱟ ᱚᱱᱟ ᱥᱟᱶᱛᱮ ᱟᱵᱚ ᱥᱩᱨ ᱥᱩᱯᱩᱨ ᱨᱮ ᱟᱹᱛᱩ ᱥᱩᱨᱼᱥᱩᱯᱩᱨ ᱨᱮ ᱰᱟᱠᱛᱚᱨ ᱠᱷᱟᱱᱟ ᱦᱩᱭᱮᱱ ᱠᱤ ᱟᱵᱟᱨ ᱰᱟᱠᱛᱚᱨ ᱠᱷᱟᱱᱟ ᱦᱩᱭᱮᱱ ᱠᱤ ᱦᱚᱥᱯᱤᱴᱟᱞ ᱦᱩᱭᱮᱱ ᱠᱤ ᱛᱷᱟᱱᱟ ᱦᱩᱭᱮᱱ ᱠᱤ ᱥᱟᱥᱛᱷᱚ ᱥᱮᱵᱟ ᱦᱩᱭᱮᱱ ᱱᱚᱣᱟ ᱠᱚ ᱟᱵᱚ ᱥᱚᱨᱠᱟᱨ ᱴᱷᱮᱱ ᱠᱷᱚᱱ ᱪᱟᱹᱞᱩ ᱫᱚᱨᱠᱟᱨ ᱠᱟᱱᱟ ᱠᱤ ᱟᱵᱚ ᱟᱹᱛᱩ ᱫᱤᱥᱚᱢ ᱠᱷᱚᱱ ᱵᱟᱡᱟᱨ ᱥᱮᱱ ᱦᱤᱡᱩᱜ ᱥᱮᱱᱚᱜ ᱞᱟᱹᱜᱤᱫ ᱨᱟᱥᱛᱟ ᱨᱳᱰ ᱵᱮᱥ ᱱᱟᱯᱟᱭ ᱛᱟᱦᱮᱱ ᱫᱚᱨᱠᱟᱨ ᱠᱟᱱᱟ ᱚᱱᱟ ᱥᱟᱶᱛᱮ ᱥᱟᱦᱮᱵᱽ ᱯᱳᱞᱥ ᱟᱹᱛᱩ ᱫᱤᱥᱚᱢ ᱨᱮ ᱟᱦᱟᱨ ᱯᱩᱠᱷᱨᱤ ᱱᱚᱜᱼᱚ ᱱᱟ ᱠᱚ ᱞᱟᱹᱜᱤᱫ ᱟᱵᱚ ᱥᱚᱨᱠᱟᱨ ᱴᱷᱮᱱ ᱜᱚᱲᱚᱥᱚᱯᱚᱦᱚᱫ ᱵᱚᱱ ᱠᱷᱚᱡᱽ ᱠᱟᱱᱟ ᱥᱚᱨᱠᱟᱨ ᱴᱷᱮᱡ ᱠᱷᱚᱭᱟᱜ ᱥᱚᱯᱚᱦᱚᱫ ᱜᱚᱲᱚ ᱵᱚᱱ ᱧᱟᱢ ᱞᱮᱠᱷᱟᱱ ᱟᱵᱚ ᱡᱚᱛᱚᱣᱟᱜ ᱞᱟᱹᱜᱤᱫ ᱱᱟᱯᱟᱭ ᱨᱮᱵᱚᱱ ᱛᱟᱦᱮᱱᱟ